ᱟᱵᱚ ᱫᱚ ᱡᱟᱦᱟᱸ ᱮᱸᱜᱮᱞᱨᱮ ᱢᱮᱱᱟᱜ ᱵᱚᱱᱟ ᱚᱱᱟ ᱫᱚ ᱫᱷᱟᱹᱨᱛᱤ ᱵᱚᱱ ᱢᱮᱛᱟᱜ ᱠᱟᱱᱟ ᱚᱱᱟ ᱨᱮᱫᱚ ᱦᱚᱭᱦᱤᱸᱥᱤᱫᱽ ᱠᱚ ᱢᱮᱱᱟᱜᱼᱟ ᱫᱟᱜ ᱠᱚ ᱢᱮᱱᱟᱜᱼᱟ ᱥᱤᱛᱩᱝ ᱠᱚ ᱢᱮᱱᱟᱜᱼᱟ ᱨᱟᱵᱟᱝ ᱠᱚ ᱢᱮᱱᱟᱜᱼᱟ ᱟᱨ ᱥᱟᱟᱱᱟᱢᱟᱜ ᱢᱟᱱᱢᱤ ᱵᱟᱧᱪᱟᱜ ᱨᱮᱱᱟᱜ ᱡᱚᱢᱟᱜ ᱧᱩᱣᱟᱜ ᱠᱚ ᱢᱮᱱᱟᱜᱼᱟ ᱱᱚᱣᱟ ᱠᱷᱚᱱᱟᱜ ᱵᱟᱨᱦᱮ ᱮᱸᱜᱮᱞ ᱨᱮᱫᱚ ᱱᱚᱣᱟ ᱫᱷᱟᱹᱨᱛᱤ ᱨᱮ ᱡᱟᱦᱟᱸᱞᱮᱠᱟ ᱢᱮᱱᱟᱜᱼᱟ ᱡᱤᱣᱤ ᱵᱟᱧᱪᱟᱜ ᱞᱟᱹᱜᱤᱫᱛᱮ ᱡᱚᱢᱟᱜ ᱧᱩᱣᱟᱜ ᱠᱚ ᱫᱟᱜ ᱠᱚ ᱥᱮᱸᱜᱮᱞ ᱠᱚ ᱥᱤᱛᱩᱝ ᱠᱚ ᱡᱚᱢᱟᱜ ᱠᱚ ᱧᱩᱣᱟᱜ ᱠᱚ ᱦᱚᱭ ᱠᱚ ᱦᱤᱸᱥᱤᱫᱽ ᱠᱚ ᱫᱟᱨᱮ ᱠᱚ ᱱᱟᱹᱲᱤ ᱠᱚ ᱚᱝᱠᱟ ᱫᱚ ᱵᱟᱦᱨᱮ ᱮᱸᱜᱮᱞ ᱨᱮᱫᱚ ᱵᱟᱹᱱᱩᱜ ᱟᱱᱟ ᱡᱟᱦᱟᱸᱞᱮᱠᱟ ᱞᱟᱹᱭᱟᱠᱚ ᱱᱚᱣᱟ ᱢᱚᱝᱜᱚᱞ ᱜᱨᱚᱦᱚ ᱨᱮ ᱢᱚᱝᱜᱚᱞ ᱮᱸᱜᱮᱞ ᱨᱮᱫᱚ ᱥᱮ ᱵᱟᱞᱮ ᱮᱸᱜᱮᱞ ᱨᱮᱫᱚ ᱠᱟᱹᱴᱤᱡ ᱚᱫᱟᱼᱚᱫᱟ ᱦᱟᱥᱟ ᱠᱚ ᱫᱷᱤᱨᱤ ᱠᱚ ᱢᱮᱱᱟᱜ ᱢᱮᱱᱟᱜᱼᱟ ᱛᱚᱵᱮ ᱢᱮᱱᱠᱷᱟᱱ ᱚᱸᱰᱮᱦᱚᱸ ᱚᱱᱠᱟᱱ ᱢᱟᱱᱢᱤ ᱛᱟᱦᱮᱱ ᱞᱮᱠᱟᱱ ᱡᱟᱹᱨᱭᱟᱹ ᱫᱚ ᱵᱟᱹᱱᱩᱜ ᱟᱱᱟᱜ ᱚᱱᱟᱛᱮ ᱚᱸᱰᱮᱦᱚᱸ ᱢᱟᱱᱢᱤ ᱫᱚ ᱵᱟᱠᱚ ᱛᱟᱦᱮᱸ ᱫᱟᱲᱮᱭᱟᱜᱼᱟ ᱟᱨᱚ ᱮᱴᱟᱜ ᱮᱸᱜᱮᱞ ᱠᱚᱦᱚᱸ ᱟᱹᱰᱤᱜᱟᱱ ᱢᱮᱱᱟᱜ ᱜᱮᱭᱟ ᱡᱮᱞᱮᱠᱟ ᱱᱩᱭ ᱧᱩᱦᱩᱢ ᱮᱸᱜᱮᱞ ᱢᱮᱱᱟᱭᱟ ᱥᱮ ᱡᱟᱹᱨᱩᱢ ᱮᱸᱜᱮᱞ ᱢᱮᱱᱟᱭᱟ ᱥᱟᱹᱜᱩᱱ ᱮᱸᱜᱮᱞ ᱢᱮᱱᱟᱭᱟ ᱱᱩᱠᱩ ᱠᱚᱨᱮ ᱦᱚᱸ ᱱᱚᱝᱠᱟ ᱫᱚ ᱢᱟᱱᱢᱤ ᱛᱟᱦᱮᱸᱱ ᱞᱮᱠᱟᱱ ᱥᱮ ᱢᱟᱹᱱᱢᱤ ᱡᱤᱣᱤᱫ ᱛᱟᱦᱮᱱ ᱞᱮᱠᱟᱱ ᱡᱤᱱᱤᱥ ᱠᱚᱫᱚ ᱵᱟᱹᱱᱩᱜ ᱟᱱᱟᱜ ᱦᱚᱭ ᱠᱚ ᱦᱟᱥᱟ ᱠᱚᱫᱚ ᱢᱮᱱᱟᱜ ᱨᱮᱦᱚᱸ ᱫᱟᱜ ᱠᱚ ᱵᱟᱹᱱᱩᱜ ᱟᱱᱟᱜ ᱟᱨ ᱥᱤᱛᱩᱝ ᱠᱚᱦᱚᱸ ᱚᱱᱠᱟ ᱫᱚ ᱵᱟᱹᱱᱩᱜ ᱟᱱᱟᱜ ᱟᱫᱚ ᱱᱚᱜᱼᱚᱭ ᱱᱚᱝᱠᱟ ᱮᱴᱟᱜ ᱮᱸᱜᱮᱞᱨᱮ ᱟᱵᱚᱣᱟᱜ ᱡᱤᱣᱤ ᱦᱚᱲᱢᱚ ᱛᱟᱦᱮᱱ ᱞᱟᱹᱜᱤᱫᱛᱮ ᱚᱱᱠᱟᱱᱟᱜ ᱥᱟᱫᱷᱚᱱ ᱵᱟᱹᱱᱩᱜ ᱟᱱᱟᱜ ᱚᱱᱟᱛᱮ ᱚᱱᱠᱟ ᱚᱱᱟ ᱨᱮᱫᱚ ᱡᱤᱣᱤ ᱠᱚᱫᱚ ᱵᱟᱵᱚᱱ ᱛᱟᱦᱮᱸ ᱫᱟᱲᱮᱭᱟᱜᱼᱟ ᱛᱚᱵᱮ ᱱᱚᱣᱟ ᱵᱟᱞᱮ ᱮᱸᱜᱮᱞ ᱨᱮᱫᱚ ᱠᱚ ᱢᱮᱱᱮᱫᱼᱟ ᱡᱮ ᱵᱟᱝᱟ ᱟᱵᱚᱣᱟᱜ ᱡᱤᱣᱤ ᱱᱟᱯᱟᱭᱛᱮ ᱛᱟᱦᱮᱱ ᱨᱮᱱᱟᱜ ᱥᱚᱢᱵᱷᱟᱵᱚᱱᱟ ᱢᱮᱱᱟᱜᱼᱟ ᱛᱚᱵᱮ ᱱᱤᱛᱚᱜ ᱫᱷᱟᱹᱨᱤᱡᱛᱮ ᱚᱱᱠᱟᱫᱚ ᱵᱟᱹᱱᱩᱜ ᱟᱠᱟᱫᱟ ᱚᱱᱠᱟᱱ ᱥᱟᱬᱮᱥᱤᱭᱟᱹ ᱠᱚ ᱚᱱᱠᱟ ᱵᱟᱠᱚ ᱮᱢᱟᱠᱟᱣᱟᱫᱼᱟ ᱡᱮ ᱚᱱᱟ ᱨᱮᱦᱚᱸ ᱡᱤᱣᱤᱫᱚ ᱛᱟᱦᱮᱱ ᱫᱟᱲᱮᱭᱟᱜᱼᱟ ᱢᱮᱱᱛᱮ ᱟᱵᱚ ᱢᱟᱱᱢᱤ ᱵᱚᱱ ᱡᱤᱭᱟᱹᱞᱤ ᱠᱚᱵᱚᱱ ᱡᱤᱣᱤᱣᱟᱱ ᱠᱚᱠᱚ ᱛᱟᱦᱮᱸ ᱫᱟᱲᱮᱭᱟᱜᱼᱟ ᱢᱮᱱᱛᱮ ᱟᱫᱚ ᱱᱚᱜᱼᱚ ᱱᱚᱝᱠᱟ ᱮᱴᱟᱜ ᱮᱸᱜᱮᱞ ᱨᱮᱦᱚᱸ ᱡᱩᱫᱤ ᱚᱱᱠᱟ ᱛᱟᱦᱮᱸ ᱠᱚᱜᱼᱟ ᱟᱵᱚ ᱢᱟᱱᱢᱤ ᱠᱚ ᱛᱟᱦᱮᱱ ᱞᱮᱠᱟᱱ ᱡᱟᱦᱟᱸ ᱦᱚᱭ ᱦᱤᱸᱥᱤᱫᱽᱠᱚ ᱫᱟᱨᱮ ᱱᱟᱹᱲᱤ ᱠᱚ ᱥᱮ ᱡᱚᱢᱟᱜ ᱠᱚ ᱥᱮ ᱫᱟᱜ ᱠᱚ ᱥᱤᱛᱩᱝ ᱠᱚ ᱱᱚᱜᱼᱚ ᱱᱚᱣᱟ ᱠᱚ ᱞᱟᱹᱠᱛᱤᱜᱼᱟ ᱟᱫᱚ ᱱᱚᱜᱼᱚ ᱱᱚᱣᱟ ᱠᱚ ᱛᱟᱦᱮᱱ ᱠᱷᱟᱱ ᱫᱚ ᱡᱤᱣᱤ ᱵᱟᱧᱪᱟᱣ ᱦᱩᱭ ᱠᱚᱜᱼᱟ ᱟᱫᱚ ᱱᱚᱣᱟ ᱦᱚᱭᱦᱤᱸᱥᱤᱫᱽ ᱫᱟᱜ ᱠᱚ ᱫᱟᱨᱮ ᱠᱚ ᱫᱷᱤᱨᱤ ᱠᱚ ᱥᱤᱛᱩᱝ ᱠᱚ ᱥᱮᱸᱜᱮᱞ ᱠᱚ ᱱᱚᱣᱟ ᱠᱚ ᱛᱟᱦᱮᱸᱱ ᱫᱚᱨᱠᱟᱨ